ᱤᱧᱟᱹᱜ ᱴᱚᱴᱷᱟ ᱨᱮᱭᱟᱜ ᱡᱟᱦᱟᱱ ᱜᱮ ᱡᱩᱫᱤ ᱱᱟᱣᱟ ᱵᱮᱵᱽᱥᱟ ᱡᱩᱫᱤ ᱤᱧᱤᱧ ᱩᱭᱦᱟᱹᱨᱮᱜᱼᱟ ᱛᱳ ᱱᱤᱛᱚᱜ ᱟᱜ ᱚᱠᱛᱚ ᱨᱮ ᱡᱩᱫᱤ ᱵᱚᱱ ᱧᱮᱞᱟ ᱱᱚᱣᱟ ᱮᱰᱩᱠᱮᱥᱮᱱ ᱡᱟᱦᱟᱸ ᱫᱚ ᱥᱮᱪᱮᱫ ᱡᱟᱦᱟᱸ ᱜᱮ ᱦᱟᱸᱜ ᱥᱠᱩᱞ ᱦᱳᱥᱴᱮᱞ ᱛᱚ ᱱᱚᱣᱟ ᱠᱚ ᱡᱩᱫᱤ ᱚᱱᱟ ᱵᱮᱵᱽᱥᱟ ᱦᱤᱥᱟᱹᱵ ᱛᱮ ᱡᱩᱫᱤᱢ ᱮᱛᱚᱦᱚᱵᱟ ᱛᱳ ᱚᱱᱠᱟ ᱠᱟᱛᱮ ᱦᱚᱸ ᱟᱹᱰᱤ ᱢᱟᱨᱟᱝ ᱵᱮᱵᱽᱥᱟ ᱮᱦᱚᱵᱚᱜᱼᱟ ᱟᱨ ᱱᱚᱣᱟ ᱵᱮᱵᱽᱥᱟ ᱱᱚᱝᱠᱟᱱᱟᱜ ᱠᱟᱱᱟ ᱟᱹᱰᱤ ᱟᱹᱰᱤ ᱵᱮᱥ ᱦᱚᱸ ᱵᱮᱥ ᱠᱟᱱᱟ ᱦᱚᱲ ᱞᱟᱹᱜᱤᱫ ᱛᱮ ᱪᱮᱫᱟᱜ ᱥᱮ ᱱᱚᱣᱟ ᱡᱩᱫᱤᱢ ᱮᱛᱚᱦᱚᱵᱟ ᱦᱚᱲ ᱠᱚᱠᱚ ᱥᱮᱪᱮᱫᱚᱜᱼᱟ ᱪᱮᱫᱚᱜᱼᱟ ᱠᱚ ᱟᱨ ᱜᱤᱫᱽᱨᱟᱹ ᱠᱚ ᱱᱚᱣᱟ ᱠᱷᱚᱱᱟᱜ ᱜᱮ ᱢᱮᱱ ᱜᱟᱱᱚᱜᱼᱟ ᱡᱩᱫᱤ ᱜᱤᱫᱽᱨᱟᱹ ᱠᱷᱚᱱᱟᱜ ᱜᱮ ᱡᱩᱫᱤ ᱚᱱᱠᱟᱱ ᱠᱚᱢ ᱥᱮᱪᱮᱫ ᱠᱚᱣᱟ ᱥᱮ ᱚᱱᱠᱟᱱᱟᱜ ᱜᱮ ᱵᱮᱵᱽᱥᱟ ᱡᱩᱫᱤᱢ ᱤᱭᱟᱹ ᱠᱟᱜᱼᱟ ᱵᱮᱵᱽᱥᱟ ᱦᱤᱥᱟᱹᱵ ᱛᱮ ᱜᱤᱫᱽᱨᱟᱹ ᱠᱚᱠᱚ ᱪᱮᱫᱚᱜ ᱟᱠᱚ ᱯᱟᱲᱦᱟᱜ ᱟᱠᱚ ᱮᱱᱠᱷᱟᱱ ᱫᱚ ᱩᱱᱠᱩ ᱦᱚᱸ ᱢᱟᱲᱟᱝ ᱥᱮᱫ ᱠᱚ ᱞᱟᱦᱟᱜ ᱟᱠᱚ ᱛᱳ ᱱᱚᱝᱠᱟᱱᱟᱜ ᱵᱮᱵᱽᱥᱟ ᱦᱚᱸ ᱤᱧ ᱩᱭᱦᱟᱹᱨ ᱛᱮᱫᱚ ᱟᱹᱰᱤ ᱱᱟᱯᱟᱭ ᱡᱤᱱᱤᱥ ᱠᱟᱱ ᱜᱮᱭᱟ ᱟᱨ ᱱᱚᱣᱟ ᱵᱮᱵᱽᱥᱟ ᱫᱚ ᱡᱟᱦᱟᱱᱟᱜ ᱵᱟᱹᱲᱤᱡ ᱡᱤᱱᱤᱥ ᱫᱚ ᱵᱟᱝ ᱠᱟᱱᱟ ᱪᱮᱫᱟᱜ ᱥᱮ ᱱᱤᱛᱚᱝ ᱟᱜ ᱚᱠᱛᱚ ᱨᱮᱫᱚ ᱟᱹᱰᱤᱜᱟᱱ ᱟᱛᱳ ᱫᱤᱥᱚᱢ ᱨᱮ ᱡᱩᱫᱤ ᱵᱚᱱ ᱧᱮᱞᱟ ᱮᱱᱠᱷᱟᱡ ᱫᱚ ᱡᱟᱦᱟᱸ ᱜᱮ ᱥᱚᱨᱠᱟᱨᱤ ᱥᱠᱩᱞ ᱠᱚ ᱢᱮᱱᱟᱜᱼᱟ ᱚᱱᱟ ᱠᱚᱨᱮ ᱦᱚᱸ ᱚᱱᱠᱟ ᱡᱟᱹᱥᱛᱤ ᱚᱱᱠᱟ ᱯᱟᱲᱦᱟᱣ ᱠᱚ ᱵᱟᱝ ᱦᱩᱭᱩᱜ ᱠᱟᱱᱟ ᱛᱳ ᱚᱱᱟ ᱞᱟᱹᱜᱤᱫ ᱛᱮ ᱤᱧ ᱩᱭᱦᱟᱹᱨᱟ ᱡᱩᱫᱤ ᱱᱚᱣᱟ ᱵᱮᱵᱽᱥᱟ ᱨᱩᱯᱛᱮ ᱡᱩᱫᱤ ᱚᱱᱠᱟᱱᱟᱜ ᱥᱠᱩᱞ ᱦᱚᱥᱴᱮᱞ ᱠᱚ ᱡᱩᱫᱤ ᱢᱮᱱ ᱜᱟᱱᱚᱜᱼᱟ ᱯᱨᱟᱭᱵᱷᱮᱴᱞᱤ ᱡᱩᱫᱤᱢ ᱪᱟᱞᱟᱣᱟ ᱱᱚᱣᱟ ᱵᱮᱵᱽᱥᱟ ᱦᱤᱥᱟᱹᱵ ᱛᱮ ᱵᱤᱡᱽᱱᱮᱥ ᱦᱤᱥᱟᱹᱵ ᱛᱮ ᱮᱱᱠᱷᱟᱡ ᱫᱚ ᱱᱚᱣᱟ ᱦᱚᱸ ᱡᱟᱦᱟᱱ ᱤᱧ ᱩᱭᱦᱟᱹᱨ ᱛᱮ ᱵᱟᱹᱲᱤᱡ ᱫᱚ ᱵᱟᱝ ᱦᱩᱭᱩᱜᱼᱟ